ᱤᱧ ᱠᱮᱢᱮᱨᱟᱛᱮ ᱯᱷᱳᱴᱳ ᱟᱹᱰᱤ ᱢᱚᱡᱽ ᱢᱚᱡᱤᱧ ᱛᱩᱞᱟᱹᱣ ᱫᱟᱲᱮᱭᱟᱜᱼᱟ ᱚᱱᱟ ᱤᱭᱟᱹᱛᱮ ᱦᱚᱲ ᱦᱚᱸ ᱯᱷᱳᱴᱳ ᱞᱟᱹᱜᱤᱛ ᱤᱧ ᱴᱷᱮᱱ ᱜᱮᱠᱚ ᱦᱤᱡᱩᱜᱼᱟ ᱟᱨ ᱯᱷᱳᱴᱳ ᱦᱚᱸ ᱟᱹᱰᱤ ᱵᱮᱹᱥᱤᱧ ᱯᱷᱳᱴᱳ ᱫᱟᱲᱮᱭᱟᱠᱚᱣᱟ ᱪᱮᱫᱟᱜ ᱥᱮ ᱤᱧᱟᱹᱜ ᱤᱧᱟᱹᱜ ᱠᱮᱢᱮᱨᱟ ᱫᱚ ᱟᱹᱰᱤ ᱥᱟᱯᱷᱟ ᱥᱟᱹᱯᱷᱤ ᱨᱟᱠᱟᱵᱟ ᱯᱷᱳᱴᱳ ᱫᱚ ᱚᱱᱟ ᱤᱭᱟᱹᱛᱮ ᱤᱧᱟᱹᱜ ᱫᱳᱠᱟᱱ ᱦᱚᱸ ᱥᱤᱧ ᱜᱮ ᱛᱟᱦᱮᱱ ᱠᱷᱟᱱ ᱡᱩᱫᱤ ᱠᱚ ᱯᱷᱳᱱᱟ ᱚᱠᱟᱨᱮ ᱢᱮᱱᱟᱜ ᱠᱟᱜ ᱢᱮᱭᱟ ᱟᱫᱚ ᱪᱮᱫ ᱪᱤᱠᱟᱹᱭᱟᱱᱟ ᱟᱫᱚ ᱚᱱᱟ ᱤᱭᱟᱹᱛᱮ ᱤᱧ ᱠᱩᱞᱤ ᱠᱚᱣᱟ ᱡᱮ ᱪᱮᱫ ᱫᱚᱨᱠᱟᱨᱮᱢ ᱢᱮᱱᱟᱜᱼᱟ ᱟᱫᱚ ᱢᱤᱛᱟᱹᱧᱟᱭ ᱵᱚᱞᱮ ᱟᱢ ᱯᱷᱳᱴᱳ ᱫᱟᱲᱮᱭᱟᱠᱚᱣᱟ ᱥᱟᱯᱷᱟᱥᱟᱹᱯᱷᱤ ᱥᱮ ᱢᱚᱡᱮᱢ ᱯᱷᱳᱴᱳ ᱠᱚᱣᱟ ᱟᱢ ᱴᱷᱮᱱ ᱯᱷᱳᱴᱳ ᱞᱟᱹᱜᱤᱫ ᱞᱮ ᱦᱮᱡ ᱟᱠᱟᱱᱟ ᱟᱫᱚ ᱪᱮᱫ ᱵᱟᱢ ᱯᱷᱳᱴᱳ ᱞᱮᱭᱟ ᱟᱫᱚ ᱤᱧ ᱦᱚᱧ ᱢᱮᱱ ᱜᱚᱫᱟ ᱩᱱ ᱡᱚᱠᱷᱮᱡ ᱦᱮᱸ ᱡᱩᱫᱤ ᱯᱮ ᱯᱷᱳᱴᱳ ᱠᱷᱟᱱ ᱫᱚ ᱯᱦᱳᱴᱳ ᱯᱮ ᱜᱤᱭᱟᱹᱧ ᱪᱮᱫᱟᱜ ᱥᱮ ᱤᱧ ᱫᱚ ᱟᱹᱰᱤ ᱢᱚᱡᱤᱧ ᱯᱷᱳᱴᱳ ᱛᱩᱞᱟᱹᱣ ᱫᱟᱲᱮᱭᱟᱜ ᱥᱮ ᱟᱹᱰᱤ ᱢᱚᱡᱤᱧ ᱥᱟᱯᱷᱟ ᱦᱚᱪᱚ ᱫᱟᱲᱮᱭᱟᱜᱼᱟ ᱚᱱᱟ ᱤᱭᱟᱹᱛᱮ ᱡᱩᱫᱤ ᱯᱮ ᱢᱮᱱᱮᱫ ᱠᱟᱱ ᱠᱷᱟᱱ ᱫᱚ ᱟᱯᱮ ᱦᱚᱧ ᱯᱷᱳᱴᱳ ᱯᱮ ᱜᱮᱭᱟ